ᱤᱧ ᱡᱟᱦᱟᱱᱟᱜ ᱨᱮᱥᱤᱯᱤ ᱧᱮᱞ ᱠᱟᱛᱮ ᱵᱮᱱᱟᱣ ᱢᱟᱧ ᱠᱩᱨᱩᱢᱩᱴᱩᱣ ᱠᱟᱜ ᱜᱮᱭᱟ ᱡᱮᱢᱚᱱ ᱤᱱᱴᱟᱨᱱᱮᱹᱴ ᱥᱮ ᱯᱷᱳᱱ ᱯᱷᱳᱱ ᱞᱮᱯᱴᱚᱯ ᱠᱷᱚᱱ ᱧᱮᱞ ᱠᱟᱛᱮ ᱡᱟᱦᱟᱱᱟᱜ ᱨᱮᱥᱤᱯᱤ ᱵᱮᱱᱟᱣᱤᱧ ᱪᱮᱥᱴᱟᱣᱠᱟᱫᱟ ᱟᱨ ᱵᱟᱝ ᱦᱩᱭ ᱠᱟᱱ ᱛᱤᱧᱟᱹ ᱚᱱᱟ ᱡᱚᱢᱟᱜ ᱵᱟᱝ ᱵᱟᱹᱲᱤᱡ ᱠᱟᱛᱮ ᱡᱟᱦᱟᱱᱟᱜ ᱱᱟᱣᱟᱱ ᱠᱤᱪᱷᱩ ᱥᱮ ᱤᱧ ᱡᱟᱦᱟᱧ ᱵᱟᱰᱟᱭᱟ ᱚᱱᱠᱟᱱᱟᱜ ᱨᱮᱥᱤᱯᱤᱧ ᱵᱮᱱᱟᱣ ᱠᱟᱫᱟ ᱪᱮᱫᱟᱜ ᱥᱮ ᱡᱚᱢᱟᱜ ᱜᱤᱰᱤ ᱫᱚ ᱵᱷᱟᱜᱮ ᱡᱤᱱᱤᱥ ᱫᱚ ᱵᱟᱝ ᱠᱟᱱᱟ ᱟᱨ ᱡᱟᱦᱟᱱᱟᱜ ᱜᱮ ᱟᱢᱮᱢ ᱵᱟᱰᱟᱭᱟ ᱚᱱᱟ ᱡᱩᱫᱤᱢ ᱠᱚᱨᱟᱣᱟ ᱛᱟᱦᱞᱮ ᱚᱱᱟ ᱨᱮᱱᱟᱜ ᱚᱵᱷᱤᱜᱽᱜᱚᱛᱟ ᱥᱮ ᱚᱱᱟ ᱨᱮᱱᱟᱜ ᱤᱠᱥᱯᱨᱮᱤᱭᱮᱱᱥ ᱦᱚᱸ ᱰᱷᱮᱨ ᱛᱟᱦᱮᱱ ᱛᱟᱢᱟ